ᱦᱮᱸ ᱤᱧ ᱟᱭᱢᱟ ᱫᱷᱟᱣ ᱜᱟᱫᱮᱞ ᱥᱟᱶᱛᱤᱧ ᱫᱟᱹᱲ ᱟᱠᱟᱫᱟ ᱥᱮ ᱚᱱᱠᱟᱱ ᱠᱞᱟᱵ ᱨᱤᱧ ᱥᱮᱞᱮᱫ ᱟᱠᱟᱱᱟ ᱩᱱ ᱡᱚᱦᱚᱜ ᱚᱱᱟ ᱵᱩᱡᱩᱱ ᱠᱚ ᱟᱞᱟᱫᱟ ᱥᱮ ᱵᱷᱮᱜᱟᱨ ᱜᱮ ᱟᱴᱠᱟᱨᱚᱜᱼᱟ ᱢᱚᱱᱮᱨᱮ ᱵᱚᱛᱚᱨ ᱥᱟᱶᱛᱮ ᱢᱚᱱᱮ ᱨᱮ ᱡᱳᱨ ᱥᱮ ᱫᱟᱲᱮ ᱫᱚᱦᱚ ᱠᱟᱛᱮᱜ ᱚᱱᱟ ᱠᱟᱹᱢᱤ ᱫᱚ ᱞᱟᱦᱟ ᱨᱮᱭᱟᱜ ᱠᱩᱨᱩᱢᱩᱴᱩ ᱦᱩᱭᱩᱜᱼᱟ ᱢᱚᱱᱮ ᱠᱚ ᱵᱚᱛᱚᱨ ᱛᱮ ᱫᱟᱲᱮ ᱠᱚ ᱠᱚᱢᱚᱜ ᱨᱮᱦᱚᱸ ᱢᱚᱱᱮ ᱠᱮᱴᱮᱡ ᱟᱛᱮᱜ ᱚᱱᱟᱜᱮ ᱴᱮᱨᱟᱝ ᱦᱩᱭᱩᱜᱼᱟ ᱡᱚᱫᱤ ᱵᱟᱝ ᱦᱩᱭᱩᱜᱼᱟ ᱚᱱᱠᱟᱱᱟᱜ ᱢᱚᱱᱮ ᱵᱷᱟᱵ ᱢᱮᱱᱠᱷᱟᱱ ᱠᱷᱚᱡᱚᱜ ᱟᱹᱧ ᱤᱧ ᱦᱚᱸ ᱡᱟᱛᱮ ᱯᱳᱭᱞᱳ ᱨᱤᱧ ᱦᱤᱡᱩᱜ ᱢᱟ ᱚᱱᱟ ᱜᱟᱫᱮᱞ ᱫᱟᱹᱲ ᱦᱚᱲ ᱠᱚ ᱛᱟᱞᱟ ᱠᱷᱚᱱ